ᱦᱮᱞᱳ ᱦᱮᱞᱳ ᱦᱮᱸ ᱰᱤᱱᱟᱥᱤᱝ ᱨᱮᱥᱴᱩᱨᱮᱱᱴ ᱨᱮᱱ ᱢᱮᱱᱮᱡᱟᱨ ᱜᱚᱢᱠᱮᱢ ᱞᱟᱹᱭ ᱫᱟ ᱦᱮᱸ ᱤᱧ ᱫᱚ ᱵᱟᱹᱵᱽᱞᱩ ᱥᱚᱨᱮᱱ ᱯᱚᱞᱟᱥᱰᱤᱦᱟ ᱫᱩᱨᱜᱟᱯᱩᱨ ᱦᱟᱴ ᱠᱷᱚᱱᱤᱧ ᱢᱮᱱᱫᱟ ᱟᱸᱡᱚᱢ ᱠᱟᱹᱫᱟᱹᱧ ᱪᱮᱛᱟ ᱟᱢᱟᱜ ᱨᱮᱥᱴᱩᱨᱮᱱᱴ ᱨᱮᱭᱟᱜ ᱡᱚᱢ ᱠᱚ ᱟᱹᱰᱤ ᱥᱤᱵᱤᱞ ᱥᱚᱲᱚᱢ ᱜᱮ ᱵᱩᱡᱷᱟᱹᱜᱼᱟ ᱚᱱᱟᱛᱮ ᱫᱟᱨᱟᱭᱠᱟᱱ ᱪᱷᱟᱵᱽᱵᱤᱥ ᱮᱯᱨᱤᱞ ᱤᱧ ᱨᱮᱱ ᱵᱮᱴᱟ ᱵᱟᱹᱵᱩ ᱥᱟᱨᱦᱟᱣ ᱥᱚᱨᱮᱱᱟᱜ ᱡᱟᱱᱟᱢ ᱢᱟᱦᱟ ᱠᱟᱱᱟ ᱪᱷᱟᱵᱽᱵᱤᱥ ᱮᱯᱨᱤᱞ ᱫᱟᱨᱟᱭ ᱠᱟᱱ ᱮᱱᱦᱤᱞᱳᱜ ᱟᱢᱟᱜ ᱨᱮᱥᱴᱩᱨᱮᱱᱴ ᱠᱷᱚᱱᱟᱜ ᱡᱚᱢᱟᱜ ᱠᱚ ᱚᱰᱟᱨ ᱞᱟᱹᱜᱤᱫᱤᱧ ᱜᱚᱴᱟᱣ ᱠᱟᱫᱟ ᱟᱪᱪᱷᱟ ᱡᱚᱢ ᱠᱚᱨᱮᱱᱟᱜ ᱡᱟᱦᱟᱸ ᱰᱤᱴᱮᱞᱥ ᱥᱮ ᱰᱤᱥᱠᱟᱣᱩᱱᱴ ᱡᱟᱦᱟᱸ ᱠᱚ ᱢᱮᱱᱟᱜ ᱠᱟᱫᱟ ᱚᱱᱟ ᱠᱚ ᱠᱟᱹᱴᱤᱡ ᱮᱢ ᱵᱟᱲᱟᱭ ᱦᱚᱪᱚᱧᱟ ᱚᱱᱟ ᱥᱟᱶᱼᱥᱟᱶᱛᱮ ᱡᱟᱦᱟᱸ ᱠᱚ ᱤᱧ ᱚᱰᱟᱨ ᱞᱟᱹᱜᱤᱫᱚᱜ ᱠᱟᱱᱟ ᱚᱱᱟ ᱫᱚ ᱦᱩᱭᱩᱜ ᱠᱟᱱᱟ ᱢᱚᱴᱚᱱ ᱵᱤᱨᱭᱟᱱᱤ ᱪᱤᱞᱤ ᱪᱤᱠᱮᱱ ᱢᱚᱴᱚᱱ ᱠᱟᱨᱤ ᱯᱷᱨᱟᱭᱤᱰ ᱨᱟᱭᱤᱥ ᱚᱱᱟ ᱥᱟᱶᱛᱮ ᱯᱤᱡᱡᱟ ᱵᱨᱟᱡᱟᱨ ᱟᱭᱤᱥᱠᱨᱤᱢ ᱥᱟᱶᱛᱮ ᱡᱚᱱᱢᱚ ᱫᱤᱱ ᱨᱮᱭᱟᱜ ᱢᱤᱫᱴᱟᱱ ᱠᱮ ᱠ ᱱᱚᱣᱟ ᱠᱚ ᱪᱮᱛᱟᱱ ᱨᱮ ᱪᱮᱫᱠᱟ ᱰᱤᱥᱠᱟᱣᱩᱱᱴ ᱮᱢ ᱮᱢᱚᱜ ᱠᱟᱱᱟ ᱚᱱᱟ ᱠᱟᱹᱴᱤᱡ ᱮᱢ ᱵᱟᱲᱟᱭ ᱦᱚᱪᱚᱧᱟ ᱟᱨ ᱫᱟᱨᱟᱭ ᱠᱟᱱ ᱪᱷᱟᱵᱽᱵᱤᱥ ᱮᱯᱨᱤᱞ ᱟᱹᱭᱩᱵ ᱪᱷᱚ ᱵᱟᱡᱟᱜ ᱚᱠᱛᱚ ᱱᱚᱣᱟ ᱠᱚ ᱚᱰᱟᱨ ᱤᱧᱟᱹᱜ ᱚᱲᱟᱜ ᱛᱮᱢ ᱥᱮᱴᱮᱨ ᱦᱚᱴᱚ ᱠᱟᱜ ᱠᱟᱱᱟ ᱟᱥᱚᱜ ᱟᱹᱧ ᱱᱚᱣᱟ ᱠᱚ ᱚᱰᱟᱨ ᱟᱹᱰᱤ ᱞᱚᱜᱚᱱ ᱢᱟᱪᱷᱟ ᱜᱮ ᱫᱟᱨᱟᱭᱠᱟᱱ ᱪᱷᱟᱹᱵᱽᱵᱤᱥ ᱮᱯᱨᱤᱞᱮᱢ ᱚᱲᱟᱜ ᱨᱮᱢ ᱥᱮᱴᱮᱨ ᱦᱚᱴᱚ ᱤᱧᱟ ᱢᱟ ᱮᱱᱠᱷᱟᱱ ᱡᱚᱦᱟᱨ